ᱟᱵᱚ ᱦᱚᱲ ᱦᱚᱯᱚᱱ ᱫᱚ ᱪᱟᱥᱵᱟᱥ ᱠᱟᱹᱢᱤ ᱥᱟᱶᱛᱮ ᱟᱹᱰᱤ ᱞᱮᱠᱟᱱ ᱡᱤᱭᱹᱞᱤ ᱠᱚᱵᱚᱱ ᱟᱹᱥᱩᱞᱚᱜ ᱡᱤᱭᱟᱹᱞᱤ ᱠᱚ ᱨᱮ ᱦᱚᱵᱚᱱ ᱟᱹᱥᱩᱞᱮᱫ ᱠᱚᱣᱟ ᱰᱟᱹᱝᱨᱤ ᱢᱮᱨᱚᱢ ᱥᱤᱢ ᱥᱩᱠᱨᱤ ᱟᱨ ᱦᱚᱸ ᱮᱢᱟᱱ ᱞᱮᱠᱟᱱ ᱠᱚ ᱱᱚᱣᱟᱠᱚ ᱢᱩᱫᱽᱨᱮ ᱤᱧᱟᱹᱜ ᱡᱟᱦᱟᱸ ᱡᱤᱭᱟᱹᱞᱤ ᱟᱹᱥᱩᱞ ᱨᱮᱫᱚ ᱤᱧᱟᱹᱜ ᱦᱩᱫᱤᱥ ᱥᱮ ᱩᱭᱦᱟᱹᱨ ᱫᱚ ᱱᱚᱣᱟ ᱠᱟᱱᱟ ᱟᱵᱚ ᱢᱤᱫ ᱞᱮᱠᱟᱱ ᱡᱤᱭᱟᱹᱞᱤ ᱢᱤᱫ ᱴᱷᱟᱶ ᱨᱮ ᱡᱩᱫᱤ ᱵᱚᱱ ᱥᱟᱸᱜᱮ ᱧᱚᱜ ᱵᱚᱱ ᱟᱹᱥᱩᱞ ᱠᱚᱣᱟ ᱛᱟᱦᱞᱮ ᱚᱱᱟᱛᱮ ᱟᱵᱚᱣᱟᱜ ᱨᱳᱡᱽᱜᱟᱨ ᱫᱚ ᱵᱟᱹᱲᱛᱤ ᱦᱩᱭ ᱤᱫᱤ ᱫᱟᱲᱮᱭᱟᱜᱼᱟ ᱪᱤᱠᱟᱹᱛᱮ ᱢᱤᱫ ᱴᱷᱟᱶ ᱨᱮ ᱛᱟᱦᱮᱱ ᱠᱷᱟᱱ ᱥᱮ ᱴᱷᱟᱶ ᱡᱩᱫᱤ ᱵᱟᱢ ᱵᱚᱫᱚᱞᱟ ᱠᱷᱚᱨᱚᱪ ᱠᱚᱢᱚ ᱜᱚᱜᱼᱟ ᱥᱮ ᱡᱟᱦᱟᱸ ᱩᱱᱠᱩ ᱛᱟᱦᱮᱱ ᱞᱟᱹᱜᱤᱫ ᱚᱲᱟᱜ ᱫᱩᱣᱟᱹᱨᱮᱢ ᱛᱮᱭᱟᱨᱟ ᱚᱱ ᱦᱚᱸ ᱟᱢ ᱢᱤᱫ ᱡᱟᱭᱜᱟ ᱨᱮ ᱢᱤᱫ ᱠᱷᱩᱵ ᱯᱩᱸᱡᱤᱛᱮ ᱚᱱᱟᱢ ᱛᱮᱭᱟᱨ ᱫᱟᱲᱮᱭᱟᱜᱼᱟ ᱟᱨ ᱵᱟᱹᱭ ᱵᱟᱹᱭᱛᱮ ᱢᱤᱫ ᱡᱟᱭᱜᱟ ᱨᱮ ᱦᱟᱰᱮ ᱱᱷᱟᱰᱮ ᱵᱟᱝ ᱫᱟᱹᱲ ᱦᱩᱭᱩᱜ ᱛᱟᱢᱟ ᱚᱱᱟᱛᱮ ᱟᱢ ᱚᱱᱟ ᱟᱹᱛᱷᱟᱹᱲᱤ ᱠᱷᱚᱨᱚᱪ ᱠᱷᱚᱱ ᱟᱢᱮᱢ ᱵᱟᱧᱪᱟᱣᱜᱼᱟ ᱟᱨ ᱟᱢᱟᱜ ᱨᱳᱡᱽᱜᱟᱨ ᱵᱟᱲᱦᱟᱣ ᱫᱟᱲᱮᱭᱟᱜᱼᱟ